ᱦᱮᱸ ᱯᱚᱥᱪᱷᱤᱢᱵᱟᱝᱞᱟ ᱯᱚᱱᱚᱛ ᱨᱮᱭᱟᱜ ᱦᱟᱣᱲᱟ ᱦᱚᱱᱚᱛ ᱨᱮ ᱦᱟᱼᱰᱩᱼᱰᱩ ᱠᱷᱮᱞᱳᱰ ᱨᱮᱭᱟᱜ ᱥᱮᱨᱣᱟ ᱢᱮᱱᱟᱜᱼᱟ ᱱᱚᱰᱮ ᱵᱟᱨ ᱢᱟᱦᱟ ᱛᱟᱭᱚᱢ ᱤᱵᱷᱮᱱᱴ ᱦᱩᱭᱩᱜᱼᱟ ᱱᱚᱣᱟ ᱤᱵᱷᱮᱱᱴ ᱨᱮ ᱯᱚᱥᱪᱤᱢᱵᱟᱝᱞᱟ ᱯᱚᱱᱚᱛ ᱨᱮᱱ ᱞᱟᱹᱴᱩ ᱞᱟᱹᱴᱩ ᱦᱟᱼᱰᱩᱼᱰᱩ ᱠᱷᱮᱞᱳᱣᱟᱲ ᱱᱚᱰᱮ ᱫᱟᱣ ᱠᱚ ᱦᱟᱛᱟᱣᱟ